ᱪᱟᱹᱥᱤ ᱫᱚ ᱥᱟᱹᱨᱤᱜᱮ ᱪᱟᱥ ᱟᱨᱡᱟᱣ ᱨᱮᱫᱚ ᱨᱮᱱᱟᱝ ᱠᱟᱹᱢᱤ ᱠᱚᱫᱚ ᱟᱹᱰᱤ ᱟᱸᱴ ᱠᱚ ᱠᱩᱨᱩᱢᱩᱴᱩᱭᱟ ᱛᱚ ᱱᱮᱛᱟᱨ ᱠᱚ ᱪᱟᱹᱥᱤ ᱫᱚ ᱡᱟᱦᱟᱸᱭ ᱠᱚ ᱪᱟᱥᱫᱟ ᱦᱩᱲᱩ ᱠᱟᱱ ᱥᱮ ᱡᱟᱦᱟᱱᱟᱜ ᱡᱤᱭᱟᱹᱞᱤ ᱡᱟᱦᱟᱸᱭ ᱡᱟᱱᱣᱟᱨ ᱠᱚ ᱯᱚᱥᱩ ᱠᱚᱜᱮ ᱡᱟᱦᱟᱸᱭ ᱠᱚ ᱪᱟᱥᱮᱫ ᱠᱚ ᱚᱱᱠᱟᱱ ᱠᱚ ᱪᱟᱹᱥᱤ ᱠᱚᱫᱚ ᱱᱮᱛᱟᱨᱟᱜ ᱱᱟᱣᱟ ᱱᱟᱣᱟ ᱴᱮᱠ ᱴᱮᱠᱱᱳᱞᱚᱡᱤ ᱥᱮ ᱱᱟᱣᱟ ᱱᱟᱣᱟ ᱩᱯᱟᱹᱭ ᱠᱚ ᱢᱟᱱᱮ ᱪᱤᱱᱛᱟᱹ ᱵᱷᱟᱵᱽᱱᱟ ᱠᱥᱟᱛᱮᱜ ᱠᱚ ᱛᱮᱭᱟᱨᱫᱟ ᱥᱮ ᱠᱚ ᱚᱱᱟ ᱠᱚ ᱜᱚᱲᱦᱚᱱ ᱠᱚ ᱚᱱᱟ ᱥᱟᱶ ᱛᱮᱠᱚ ᱥᱮᱞᱮᱫᱟᱜ ᱠᱟᱱᱟ ᱡᱟᱛᱮ ᱟᱠᱚᱣᱟᱜ ᱚᱱᱟ ᱯᱚᱨᱤᱥᱨᱚᱢ ᱦᱚᱸ ᱥᱮ ᱠᱟᱹᱢᱤ ᱨᱮᱱᱟᱜ ᱠᱷᱟᱹᱴᱩᱱᱤ ᱦᱚᱸ ᱠᱚᱢᱚᱜ ᱛᱟᱠᱚ ᱟᱨ ᱡᱟᱛᱮ ᱡᱟᱦᱟᱸᱠᱚ ᱢᱟᱱᱮ ᱡᱤᱭᱟᱹᱞᱤ ᱟᱡ ᱮ ᱟᱹᱥᱩᱞ ᱠᱟᱫ ᱠᱚᱣᱟᱭ ᱡᱤᱭᱟᱹᱞᱤ ᱩᱱᱠᱩ ᱦᱚᱸ ᱡᱟᱛᱮ ᱨᱮᱸᱜᱮᱡ ᱛᱮᱛᱟᱝ ᱥᱮ ᱨᱮᱭᱟᱲ ᱨᱟᱵᱟᱝ ᱚᱱᱟ ᱠᱚ ᱛᱟᱦᱮᱸ ᱡᱟᱛᱮ ᱚᱱᱩᱵᱷᱚᱵᱽ ᱵᱟᱝ ᱦᱩᱭᱩᱜ ᱛᱟᱠᱚ ᱚᱱᱟᱛᱮ ᱱᱟᱣᱟ ᱡᱤᱱᱤᱥ ᱠᱤᱱᱛᱩ ᱩᱱᱠᱩ ᱠᱤᱱᱛᱩ ᱱᱮᱛᱟᱨ ᱚᱱᱟ ᱯᱚᱫᱚᱠᱷᱮᱯ ᱠᱤᱱᱛᱩ ᱠᱚ ᱦᱟᱛᱟᱣᱫᱟ ᱥᱮ ᱚᱱᱠᱟᱱᱟᱜ ᱜᱮᱠᱚ ᱥᱤᱫᱽᱫᱷᱟᱱᱛᱚ ᱠᱚ ᱦᱟᱛᱟᱣ ᱫᱟ ᱟᱨ ᱩᱱᱠᱩ ᱛᱟᱦᱮᱱ ᱞᱟᱹᱜᱤᱫ ᱢᱤᱫᱴᱟᱱ ᱵᱷᱟᱜᱮ ᱜᱩᱫᱽᱲᱤ ᱜᱩᱫᱽᱲᱤ ᱮᱢᱚᱱ ᱵᱷᱟᱵᱮ ᱛᱮ ᱱᱟᱯᱟᱭ ᱯᱚᱨᱤᱥᱠᱟᱨ ᱯᱚᱨᱤᱪᱷᱚᱱᱱᱚ ᱫᱚᱦᱚ ᱫᱟᱲᱮᱜ ᱡᱟᱛᱮ ᱩᱱᱠᱩ ᱚᱱᱟ ᱞᱟᱹᱜᱤᱫ ᱚᱱᱟ ᱦᱩᱲᱩ ᱪᱚᱠᱞᱟᱜ ᱡᱟᱛᱮ ᱩᱱᱠᱩ ᱢᱚᱡᱽ ᱜᱮᱠᱚ ᱛᱟᱲᱟᱢ ᱵᱟᱲᱟᱭ ᱡᱟᱛᱮ ᱚᱥᱩᱵᱤᱫᱷᱟ ᱵᱟᱠᱚ ᱟᱹᱭᱠᱟᱹᱣ ᱚᱱᱟᱛᱮ ᱦᱩᱲᱩ ᱪᱚᱠᱞᱟᱜ ᱨᱮᱱᱟᱝ ᱢᱤᱫᱴᱮᱱ ᱠᱚ ᱵᱮᱵᱚᱦᱟᱨᱟ ᱚᱱᱟ ᱠᱤᱱᱛᱩ ᱟᱨᱟᱢ ᱦᱚᱸ ᱟᱨᱟᱢ ᱠᱚ ᱟᱹᱭᱠᱟᱹᱣᱟ ᱟᱨ ᱚᱱᱟ ᱢᱤᱫᱴᱮᱱ ᱡᱤᱱᱤᱥ ᱦᱩᱭᱩᱜ ᱠᱟᱱᱟ ᱪᱮᱫ ᱯᱚᱨᱚᱵᱚᱨᱛᱤ ᱠᱟᱞ ᱨᱮᱢ ᱯᱟᱞᱴᱟᱣ ᱫᱟᱲᱮᱭᱟᱜᱼᱟ ᱢᱟᱱᱮ ᱫᱷᱚᱨᱚ ᱚᱱᱟ ᱯᱟᱞᱴᱟᱣ ᱠᱟᱛᱮᱢ ᱜᱤᱰᱤ ᱠᱟᱫᱟ ᱚᱱᱟ ᱩᱛᱩ ᱥᱮᱢ ᱚᱱᱟ ᱪᱚᱠᱞᱟᱜ ᱦᱩᱲᱩ ᱨᱮᱱᱟᱜ ᱪᱚᱠᱞᱟᱜ ᱮᱢ ᱵᱷᱚᱨᱟᱣ ᱠᱟᱜᱼᱟ ᱚᱱᱠᱟ ᱠᱟᱛᱮᱜ ᱠᱚ ᱦᱟᱛᱟᱣ ᱫᱟ ᱟᱨ ᱢᱤᱫᱴᱮᱱ ᱪᱮᱫ ᱫᱟᱜ ᱡᱟᱛᱮ ᱵᱟᱝ ᱪᱟᱵᱟᱜ ᱫᱷᱚᱨᱚ ᱪᱟᱹᱥᱤ ᱢᱤᱫᱴᱮᱱ ᱵᱟᱨ ᱵᱟᱨ ᱡᱮᱱᱟᱝ ᱫᱟᱜ ᱡᱮᱱᱟᱝ ᱰᱷᱮᱠᱚᱡ ᱠᱟᱛᱮᱜ ᱡᱮᱱᱟᱝ ᱫᱩᱞ ᱵᱟᱲᱟ ᱵᱟᱝ ᱦᱩᱭᱩᱜ ᱛᱟᱭ ᱚᱱᱟ ᱠᱷᱟᱹᱛᱤᱨ ᱪᱮᱫ ᱴᱮᱝᱠᱤ ᱠᱚ ᱵᱮᱵᱚᱦᱟᱨᱫᱟ ᱴᱮᱝᱠᱤ ᱨᱮ ᱯᱟᱭᱤᱯ ᱨᱮᱱᱟᱝ ᱱᱚᱞ ᱞᱟᱜᱟᱣ ᱠᱟᱛᱮᱜ ᱵᱤᱵᱷᱤᱱᱱᱚ ᱫᱟᱜ ᱡᱟᱭᱜᱟ ᱨᱮ ᱫᱟᱜ ᱚᱴᱳᱢᱮᱴᱤᱠᱞᱤ ᱪᱟᱞᱟᱜᱼᱟ ᱧᱩ ᱞᱮᱠᱷᱟᱡ ᱜᱮᱠᱚ ᱪᱟᱞᱟᱜᱼᱟ ᱵᱟᱠᱚ ᱧᱩ ᱞᱮᱠᱷᱟᱡ ᱫᱚ ᱵᱟᱝ ᱪᱟᱞᱟᱜᱼᱟ ᱮᱨᱚᱠᱚᱢ ᱱᱟᱣᱟ ᱱᱟᱣᱟ ᱯᱨᱚᱡᱩᱠᱛᱤ ᱠᱚ ᱞᱟᱜᱟᱣᱫᱟ ᱛᱟᱨᱯᱚᱨ ᱩᱱᱠᱩ ᱡᱟᱛᱮ ᱧᱤᱫᱟᱹ ᱦᱚᱸ ᱡᱟᱛᱮ ᱥᱩᱵᱤᱫᱷᱟ ᱦᱩᱭᱩᱜ ᱛᱟᱠᱚ ᱚᱱᱟᱛᱮ ᱞᱟᱭᱤᱴ ᱠᱚ ᱞᱟᱜᱟᱣᱫᱟ ᱛᱚ ᱵᱤᱵᱷᱤᱱᱱᱚ ᱨᱚᱠᱚᱢ ᱥᱩᱵᱤᱫᱷᱟ ᱠᱤᱱᱛᱩ ᱱᱮᱛᱟᱨ ᱪᱟᱹᱥᱤ ᱠᱚ ᱞᱟᱜᱟᱣᱫᱟ ᱟᱨ ᱚᱱᱠᱟ ᱠᱟᱛᱮᱜ ᱜᱮᱠᱚ ᱪᱟᱥ ᱟᱨᱡᱟᱣᱮᱫ ᱠᱚᱣᱟ ᱡᱟᱛᱮ ᱩᱱᱠᱩ ᱟᱡ ᱨᱮᱱ ᱡᱟᱦᱟᱸᱭ ᱡᱤᱭᱟᱹᱞᱤ ᱡᱟᱦᱟᱸᱭ ᱢᱮᱱᱟᱜ ᱠᱚᱣᱟ ᱞᱟᱹᱭ ᱛᱮ ᱢᱚᱡᱽ ᱛᱮ ᱱᱟᱯᱟᱭ ᱛᱮᱠᱚ ᱦᱟᱨᱟᱜ ᱢᱟ